ᱦᱮᱸ ᱫᱟᱲᱮᱭᱟᱱᱟᱜ ᱠᱟ ᱢᱤ ᱨᱮᱭᱟᱜ ᱤᱧ ᱫᱟᱲᱮ ᱟᱠᱟᱫᱟ ᱯᱟᱨᱠᱚᱢ ᱛᱮᱧ ᱡᱟᱦᱟᱸ ᱫᱚ ᱵᱟᱝᱤᱧ ᱵᱟᱲᱟᱭ ᱛᱟᱦᱮᱸᱜ ᱢᱮᱱᱠᱷᱟᱱ ᱚᱱᱟᱧ ᱥᱮᱬᱟ ᱠᱟᱣᱫᱟ ᱵᱚᱛᱚᱨ ᱛᱟᱦᱮᱸ ᱞᱮᱱᱟ ᱯᱟᱞᱮᱱ ᱮᱸᱴᱠᱮᱴᱚᱲᱮᱜᱼᱟ ᱢᱮᱱᱠᱷᱟᱱ ᱟᱹᱰᱤ ᱵᱚᱛᱚᱨ ᱥᱟᱞᱟᱜ ᱛᱤᱧ ᱯᱟᱨᱚᱢ ᱟᱠᱟᱫᱟ